ᱟᱞᱮ ᱱᱚᱶᱟ ᱯᱚᱥᱪᱤᱢ ᱵᱚᱝᱜᱚ ᱵᱤᱨᱵᱷᱩᱢ ᱡᱮᱞᱟ ᱵᱳᱞᱯᱩᱨ ᱨᱮᱫᱚ ᱢᱤᱫᱽᱴᱟᱱ ᱛᱷᱤᱭᱮᱴᱟᱨ ᱢᱮᱱᱟᱜ ᱟᱠᱟᱫᱟ ᱚᱱᱟᱫᱚ ᱦᱩᱭᱩᱜ ᱠᱟᱱᱟ ᱜᱤᱛᱟᱧᱡᱚᱞᱤ ᱛᱷᱤᱭᱮᱴᱟᱨ ᱟᱫᱚ ᱚᱸᱰᱮᱜᱮ ᱡᱚᱛᱚᱦᱚᱲᱜᱮ ᱟᱞᱮᱞᱮ ᱪᱟᱞᱟᱣ ᱵᱟᱲᱟᱜ ᱜᱮᱭᱟ ᱧᱮᱧᱮᱞ ᱠᱚ ᱟᱹᱰᱤ ᱠᱚᱢ ᱯᱚᱭᱥᱟ ᱛᱮᱜᱮ ᱴᱤᱠᱤᱴ ᱦᱟᱛᱟᱣ ᱦᱩᱭᱩᱜᱼᱟ ᱟᱨ ᱚᱱᱛᱮ ᱟᱹᱰᱤ ᱥᱩᱱᱫᱚᱨ ᱥᱩᱱᱫᱚᱨ ᱵᱳᱭ ᱠᱚᱠᱚ ᱞᱟᱜᱟᱣ ᱜᱮᱭᱟ ᱟᱹᱰᱤ ᱢᱚᱸᱡᱽ ᱜᱮ ᱧᱮᱞᱨᱮ ᱟᱹᱰᱤ ᱢᱚᱸᱡᱽ ᱜᱮ ᱵᱩᱡᱷᱟᱹᱜ ᱜᱮᱭᱟ ᱟᱨ ᱡᱚᱛᱚ ᱥᱩᱡᱚᱜ ᱥᱩᱵᱤᱛᱟ ᱦᱚᱸ ᱟᱹᱰᱤ ᱥᱩᱱᱫᱚᱨ ᱜᱮᱭᱟ ᱟᱨ ᱯᱷᱮᱱ ᱠᱚ ᱥᱮ ᱮᱥᱤᱠᱚ ᱞᱟᱜᱟᱣ ᱠᱟᱛᱮᱫ ᱠᱚ ᱧᱮᱞ ᱚᱪᱚᱜ ᱜᱮᱭᱟ ᱠᱚᱢ ᱯᱩᱭᱟᱥᱟᱛᱮ ᱟᱹᱰᱤ ᱢᱚᱸᱡᱽ ᱜᱮᱞᱮ ᱵᱩᱡᱷᱟᱹᱣ ᱜᱮᱭᱟ ᱚᱱᱟ